ᱥᱟᱶᱛᱟᱞᱤ ᱯᱟᱹᱨᱥᱤ ᱨᱮᱱᱟᱜ ᱩᱨᱜᱟᱹᱱ ᱫᱚ ᱟᱹᱰᱤ ᱯᱷᱟᱨᱪᱟ ᱯᱷᱟᱹᱨᱪᱤ ᱯᱩᱥᱴᱟᱹᱣ ᱛᱮ ᱨᱚᱲ ᱟᱲᱟᱝ ᱟᱸᱧᱡᱚᱢᱚᱜᱼᱟ ᱪᱮᱜ ᱞᱮᱠᱟ ᱟᱢ ᱤᱧ ᱵᱤᱧ ᱛᱤᱸᱜᱩ ᱫᱩᱲᱩᱵ ᱠᱚᱭᱚᱜ ᱱᱚᱜᱼᱚᱭ ᱱᱚᱝᱠᱟᱱᱟᱜ ᱥᱟᱯᱟᱛᱮ ᱮᱴᱟᱜ ᱯᱟᱹᱨᱥᱤ ᱛᱮᱫᱚ ᱮᱴᱟᱜ ᱟᱲᱟᱝ ᱛᱮᱫᱚ ᱯᱩᱴᱟᱹᱣ ᱥᱟᱹᱦᱤᱡ ᱵᱟᱝ ᱟᱸᱡᱚᱢᱚᱜᱼᱟ